ᱱᱚᱣᱟ ᱤᱧ ᱤᱧ ᱧᱮᱞᱫᱟ ᱡᱮ ᱱᱚᱣᱟ ᱤᱭᱟᱹᱨᱮ ᱟᱨᱠᱤ ᱢᱟᱱᱮ ᱠᱷᱚᱵᱚᱨ ᱠᱟᱜᱚᱡᱽ ᱩᱰᱩᱠᱚᱜ ᱠᱟᱱᱟ ᱛᱚ ᱢᱟᱱᱮ ᱢᱟᱱᱮ ᱡᱟᱹᱥᱛᱤ ᱫᱚ ᱢᱟᱱᱮ ᱚᱠᱟᱴᱟᱜ ᱨᱤᱭᱮᱞ ᱦᱩᱭᱩᱜ ᱠᱟᱱᱟ ᱚᱱᱟ ᱠᱚ ᱦᱤᱡᱩᱜ ᱠᱟᱱᱟ ᱚᱠᱟᱴᱟᱜ ᱯᱷᱮᱠ ᱦᱩᱭᱩᱜ ᱠᱟᱱᱟ ᱚᱱᱟᱦᱚᱸ ᱦᱤᱡᱩᱜ ᱠᱟᱱᱟ ᱟᱨᱠᱤ ᱨᱤᱭᱮᱞ ᱨᱮᱫᱚ ᱱᱚᱣᱟ ᱠᱚ ᱦᱤᱡᱩᱜᱚᱜ ᱠᱟᱱᱟ ᱡᱮ ᱦᱟᱱᱟ ᱢᱤᱫᱴᱮᱱ ᱮᱠᱥᱤᱰᱮᱱᱴ ᱮᱠᱥᱤᱰᱮᱱᱴ ᱫᱚ ᱚᱱᱟᱫᱚ ᱢᱟᱱᱮ ᱪᱮᱫ ᱞᱟᱹᱜᱤᱫ ᱦᱤᱡᱩᱜ ᱠᱟᱱᱟ ᱟᱨ ᱚᱠᱟ ᱠᱚ ᱯᱷᱮᱠ ᱦᱤᱡᱩᱜ ᱠᱟᱱᱟ ᱯᱷᱮᱠ ᱫᱚ ᱫᱷᱚᱨᱮ ᱱᱟᱣ ᱢᱟᱱᱮ ᱦᱚᱲ ᱢᱤᱫᱴᱮᱱ ᱦᱚᱲ ᱦᱟᱹᱱᱤᱭᱟᱜ ᱵᱤᱥᱚᱭ ᱛᱮ ᱦᱟᱱᱠᱟ ᱱᱚᱝᱠᱟ ᱴᱷᱚᱠ ᱠᱟᱛᱷᱟᱭ ᱨᱚᱲ ᱠᱟᱛᱮᱫ ᱠᱷᱚᱵᱚᱨᱮ ᱵᱮᱱᱟᱣᱟ ᱠᱤ ᱩᱱᱤ ᱯᱩᱞᱤᱥ ᱴᱷᱮᱡ ᱮ ᱥᱟᱵ ᱦᱚᱪᱚᱜᱼᱟ ᱪᱮᱫ ᱪᱚ ᱦᱟᱱᱠᱟ ᱱᱚᱝᱠᱟ ᱛᱚ ᱚᱱᱟ ᱠᱚᱫᱚ ᱢᱟᱱᱮ ᱚᱱᱟ ᱠᱚᱫᱚ ᱯᱷᱮᱠ ᱠᱟᱱᱟ ᱛᱚ ᱨᱤᱭᱮᱞ ᱡᱮᱴᱟ ᱦᱤᱡᱩᱜᱚᱜ ᱠᱟᱱᱟ ᱚᱱᱟ ᱠᱚᱫᱚ ᱡᱚᱛᱚ ᱦᱚᱲ ᱵᱚᱱ ᱧᱮᱞ ᱫᱟᱲᱮᱭᱟᱜ ᱠᱟᱱ ᱜᱮᱭᱟ ᱟᱨ ᱯᱷᱮᱠ ᱫᱚ ᱡᱚᱛᱚ ᱯᱷᱮᱠ ᱫᱚ ᱢᱟᱱᱮ ᱩᱨᱩᱢ ᱠᱟᱫᱟ ᱵᱚᱱ ᱵᱩᱡᱷᱟᱹᱣᱟ ᱡᱮ ᱱᱚᱣᱟ ᱫᱚ ᱯᱷᱮᱠ ᱠᱟᱱᱟ ᱯᱚᱨᱮ ᱛᱮᱵᱚᱱ ᱵᱟᱲᱟᱭ ᱧᱟᱢᱟ ᱡᱮ ᱱᱚᱣᱟ ᱫᱚ ᱢᱟᱱᱮ ᱮᱲᱮᱭᱟᱜ ᱠᱟᱱᱟ ᱱᱚᱣᱟᱫᱚ ᱮᱲᱮᱭᱟᱜ ᱚᱰᱚᱠ ᱠᱟᱱᱟ ᱛᱚ ᱚᱱᱟᱜᱮ